ᱤᱧ ᱫᱚ ᱛᱮᱦᱮᱧ ᱫᱚ ᱢᱤᱫᱴᱤᱡ ᱪᱷᱚᱵᱤᱧ ᱛᱮᱭᱟᱨᱮᱜᱼᱟ ᱪᱷᱚᱵᱤ ᱠᱟᱱᱟ ᱢᱤᱫᱴᱤᱡ ᱰᱟᱹᱝᱨᱤᱭᱟᱜ ᱚᱠᱟ ᱞᱮᱠᱟ ᱩᱱᱤ ᱰᱟᱹᱝᱨᱤᱧ ᱪᱮᱨᱦᱟ ᱧᱮᱞᱚᱜᱼᱟ ᱱᱚᱣᱟ ᱫᱚ ᱩᱭᱦᱟᱹᱨ ᱵᱟᱲᱟᱭᱟ ᱢᱚᱱᱮ ᱨᱮ ᱤᱭᱟᱹ ᱨᱮ ᱪᱮᱫ ᱟᱨᱦᱚᱸ ᱪᱮᱫ ᱠᱚᱧ ᱪᱷᱚᱵᱤᱨᱤᱧ ᱞᱟᱜᱟᱣ ᱠᱷᱟᱱ ᱪᱮᱨᱦᱟ ᱧᱮᱞᱚᱜᱼᱟ ᱤᱧ ᱱᱚᱣᱟᱧ ᱠᱷᱚᱨᱟᱣᱮᱫᱼᱟ ᱜᱟᱰᱟ ᱟᱲᱮ ᱪᱮ ᱵᱩᱨᱩ ᱪᱮ ᱜᱷᱟᱥ ᱠᱚᱨᱮ ᱤᱧ ᱫᱩᱧ ᱠᱩᱥᱤᱜ ᱠᱟᱱᱟ ᱵᱩᱨᱩ ᱫᱟᱨᱮ ᱟᱲᱮ ᱨᱮᱜᱮ ᱚᱱᱟ ᱪᱷᱚᱵᱤ ᱤᱧ ᱫᱚ ᱵᱮᱱᱟᱣ ᱥᱟᱱᱟᱧ ᱠᱟᱱᱟ ᱥᱮ ᱪᱮᱠᱟᱛᱮᱪᱚᱝ ᱫᱟᱨᱮ ᱦᱚᱸ ᱛᱟᱦᱮᱱᱟ ᱟᱨ ᱱᱚᱣᱟ ᱫᱚ ᱜᱷᱟᱥ ᱦᱚᱸ ᱛᱟᱦᱮᱱᱟ ᱫᱤᱨᱤ ᱦᱚᱸ ᱛᱟᱦᱮᱱᱟ ᱚᱱᱟ ᱠᱷᱟᱱ ᱰᱟᱹᱝᱨᱤ ᱟᱹᱰᱤ ᱪᱮᱨᱦᱟᱭ ᱧᱮᱞᱚᱜ ᱟᱭ ᱚᱱᱟ ᱪᱷᱚᱵᱤᱧ ᱛᱮᱭᱟᱨ ᱠᱷᱟᱱ ᱟᱨ ᱡᱟᱦᱟᱸ ᱞᱮᱠᱟᱛᱮ ᱤᱧ ᱦᱚᱸ ᱢᱚᱛᱞᱚᱵ ᱤᱧ ᱠᱩᱥᱤᱭᱟᱜᱼᱟ ᱱᱚᱣᱟ ᱪᱷᱚᱵᱤ ᱛᱮᱭᱟᱨ ᱠᱟᱛᱮᱫ ᱫᱚ ᱟᱨ ᱦᱩᱭᱩᱜ ᱠᱟᱱᱟ ᱱᱚᱣᱟ ᱫᱚ ᱤᱧᱟᱹᱜ ᱢᱚᱱᱮ ᱨᱮᱱᱟᱜ ᱪᱷᱳᱵᱤ ᱟᱨ